ᱦᱮᱸ ᱤᱧ ᱢᱤᱫᱴᱟᱝ ᱠᱟᱹᱨᱤᱜᱚᱞ ᱦᱤᱥᱟᱹᱵ ᱛᱮ ᱡᱟᱦᱟᱸ ᱠᱚᱨᱮ ᱜᱮ ᱟᱨᱴ ᱜᱮᱞᱟᱨᱤ ᱞᱟᱜᱟᱜᱼᱟ ᱮᱠᱡᱤᱵᱤᱥᱚᱱ ᱠᱚ ᱞᱟᱜᱟᱜᱼᱟ ᱚᱱᱟ ᱠᱚᱨᱮᱧ ᱪᱟᱞᱟᱣ ᱵᱟᱲᱟ ᱟᱠᱟᱱ ᱜᱮᱭᱟ ᱟᱨ ᱚᱱᱟ ᱠᱚᱨᱮ ᱟᱹᱰᱤ ᱜᱟᱱ ᱥᱮᱬᱟ ᱥᱮᱬᱟ ᱟᱨᱴᱤᱥᱴ ᱠᱚ ᱠᱚ ᱚᱱᱟ ᱡᱟᱦᱟᱸ ᱛᱟᱠᱚ ᱟᱨᱴ ᱛᱟᱠᱚ ᱛᱟᱦᱮᱱᱟ ᱚᱱᱟ ᱧᱮᱞ ᱠᱟᱛᱮ ᱢᱚᱱᱮ ᱨᱮ ᱤᱧᱟᱹᱜ ᱦᱚᱸ ᱚᱱᱟ ᱡᱤᱜᱽᱜᱟᱥᱟ ᱛᱤᱧ ᱢᱮᱱᱟᱜᱼᱟ ᱥᱮ ᱤᱧ ᱦᱚᱸ ᱚᱠᱟ ᱞᱮᱠᱟᱛᱮ ᱱᱩᱠᱩ ᱞᱮᱠᱟ ᱚᱱᱟ ᱪᱤᱛᱟᱹᱨᱤᱧ ᱵᱮᱱᱟᱣ ᱫᱟᱲᱮᱭᱟᱜᱼᱟ ᱩᱱᱠᱩᱣᱟᱜ ᱪᱤᱛᱟᱹᱨ ᱧᱮᱞ ᱞᱮᱠᱷᱟᱱ ᱚᱱᱠᱟ ᱵᱩᱡᱷᱟᱹᱜᱼᱟ ᱥᱮ ᱡᱮᱢᱚᱱ ᱥᱟᱹᱨᱤ ᱢᱤᱫᱴᱤᱡ ᱦᱚᱲ ᱜᱮ ᱛᱤᱸᱜᱩ ᱟᱠᱟᱱᱟᱭ ᱥᱮ ᱚᱱᱠᱟ ᱟᱹᱰᱤ ᱜᱟᱱ ᱱᱟᱱᱟ ᱦᱩᱱᱟᱹᱨ ᱟᱨᱴ ᱠᱚᱠᱚ ᱵᱮᱱᱟᱣ ᱠᱟᱜᱼᱟ ᱡᱟᱦᱟᱸ ᱧᱮᱞ ᱛᱮ ᱟᱹᱰᱤ ᱵᱮᱥ ᱵᱩᱡᱷᱟᱹᱜᱼᱟ ᱟᱨ ᱚᱱᱟ ᱠᱚᱫᱚ ᱡᱮᱢᱚᱱ ᱟᱹᱰᱤ ᱫᱟᱢ ᱫᱟᱢ ᱛᱮᱦᱚᱸ ᱟᱹᱠᱷᱨᱤᱧ ᱦᱚᱸᱠᱚ ᱟᱹᱠᱷᱟᱨᱤ ᱧᱚᱜᱼᱟ ᱤᱧᱟᱹᱜ ᱢᱚᱱᱮ ᱨᱮᱦᱚᱸ ᱚᱱᱟ ᱢᱤᱫᱴᱟᱝ ᱟᱥᱟ ᱛᱟᱦᱮᱱᱟ ᱥᱮ ᱵᱟᱝ ᱤᱧ ᱦᱚᱸ ᱢᱤᱫ ᱫᱤᱱ ᱱᱚᱝᱠᱟ ᱜᱮ ᱚᱱᱠᱟ ᱪᱤᱛᱟᱹᱨᱤᱧ ᱵᱮᱱᱟᱣᱟ ᱟᱨ ᱤᱧᱟᱹᱜ ᱦᱚᱸ ᱪᱤᱛᱟᱹᱨ ᱛᱤᱧ ᱟᱹᱠᱷᱨᱤᱧᱚᱜ ᱢᱟ ᱡᱮᱢᱚᱱ ᱛᱮ ᱴᱟᱠᱟ ᱡᱟᱦᱟᱸ ᱞᱮᱠᱟᱛᱤᱧ ᱤᱱᱠᱟᱢ ᱫᱟᱲᱮᱭᱟᱜ ᱢᱟ